ᱦᱮᱞᱳ ᱦᱮᱸ ᱱᱚᱣᱟ ᱫᱚ ᱥᱤᱢᱮᱱᱴ ᱫᱚᱠᱟᱱ ᱠᱟᱱᱟ ᱤᱧᱟᱹᱜ ᱫᱚᱠᱟᱱ ᱨᱮᱫᱚ ᱟᱭᱢᱟ ᱞᱮᱠᱟᱱ ᱥᱤᱢᱮᱱᱴ ᱜᱮ ᱢᱮᱱᱟᱜᱼᱟ ᱟᱢᱵᱩᱡᱟ ᱢᱮᱱᱟᱜᱼᱟ ᱰᱟᱞᱢᱤᱭᱟ ᱢᱮᱱᱟᱜᱼᱟ ᱥᱮᱱᱪᱩᱨᱤ ᱢᱮᱱᱟᱜᱼᱟ ᱚ ᱟᱢ ᱚᱠᱟᱴᱟᱜ ᱡᱟᱹᱨᱩᱲ ᱟᱢᱟ ᱟᱢ ᱚᱠᱟᱴᱟᱜᱼᱮᱢ ᱵᱮᱵᱚᱦᱟᱨᱮᱫᱟ ᱚᱱᱟᱢ ᱞᱟᱹᱭ ᱞᱮᱠᱷᱟᱱ ᱫᱚ ᱵᱷᱟᱹᱜᱤ ᱦᱩᱭᱩᱜᱼᱟ ᱟᱨ ᱛᱤᱱᱟᱹᱜ ᱜᱟᱱ ᱞᱟᱜᱟᱣ ᱟᱢᱟ ᱢᱚᱴᱟᱢᱩᱴᱤ ᱯᱚᱸᱪᱤᱥ ᱵᱚᱥᱛᱟ ᱨᱮᱹᱴ ᱚᱠᱟᱴᱟᱜ ᱮᱢ ᱦᱟᱛᱟ ᱟᱢᱵᱩᱡᱟᱢ ᱦᱟᱛᱟᱣ ᱠᱷᱟᱱ ᱫᱚ ᱨᱮᱹᱴ ᱰᱷᱮᱨ ᱜᱮᱭᱟ ᱪᱟᱨᱥᱚ ᱴᱟᱠᱟ ᱯᱮᱠᱮᱴ ᱰᱷᱮᱨ ᱧᱚᱜ ᱮᱢ ᱦᱟᱛᱟᱣ ᱞᱮᱠᱷᱟᱱ ᱱᱚᱣᱟ ᱨᱮ ᱰᱤᱥᱠᱟᱣᱩᱱᱴ ᱢᱮᱱᱟᱜᱼᱟ ᱪᱷᱟᱲᱮᱢ ᱧᱟᱢᱟ ᱦᱳᱭ ᱦᱮᱸ ᱛᱚ ᱪᱟᱞᱟᱱ ᱥᱟᱶᱛᱮ ᱴᱟᱠᱟ ᱠᱤᱢ ᱤᱢᱟᱹᱧᱟ ᱦᱮᱸ ᱴᱷᱤᱠ ᱜᱮᱭᱟ ᱛᱟᱦᱚᱞᱮ ᱛᱚᱵᱮ ᱛᱤᱱᱟᱹᱜ ᱵᱚᱥᱛᱟ ᱞᱟᱹᱠᱛᱤᱭᱟᱢ ᱠᱟᱱᱟ ᱟᱪᱪᱷᱟ ᱴᱷᱤᱠ ᱜᱮᱭᱟ ᱠᱩᱞᱮᱫᱟᱹᱧ ᱛᱤᱱ ᱥᱚᱢᱳᱭ ᱞᱟᱜᱟᱣᱟᱢᱟ ᱚ ᱴᱷᱤᱠ ᱜᱮᱭᱟ ᱢᱚᱬᱮ ᱫᱤᱱ ᱵᱷᱤᱛᱨᱤ ᱛᱚ ᱟᱢ ᱤᱫᱤᱭᱟ ᱟᱨᱠᱤ ᱯᱳᱣᱪᱷᱟᱣᱟᱢ ᱦᱩᱭᱩᱜᱼᱟ ᱟᱞᱮ ᱫᱚ ᱞᱮᱵᱟᱨ ᱠᱚ ᱜᱟᱹᱰᱤ ᱠᱚ ᱨᱮᱰᱤ ᱜᱮ ᱢᱮᱱᱟᱜᱼᱟ ᱱᱚᱸᱰᱮ ᱟᱢ ᱛᱤᱨᱮᱢ ᱢᱮᱱᱟ ᱩᱱᱨᱮᱜᱮ ᱯᱳᱣᱪᱷᱟᱣ ᱚᱴᱚᱠᱟᱜᱼᱟ ᱠᱚ ᱦᱮᱸ ᱴᱷᱤᱠ ᱜᱮᱭᱟ ᱢᱟ ᱛᱟᱦᱚᱞᱮ ᱟᱹᱰᱤ ᱥᱟᱨᱦᱟᱣ ᱦᱮᱸ ᱦᱳᱭ ᱜᱮ